ᱤᱧ ᱥᱚᱪᱪᱷᱚᱛᱟ ᱵᱷᱟᱨᱚᱛ ᱚᱵᱷᱤᱡᱟᱱ ᱵᱟᱵᱚᱫ ᱛᱮ ᱱᱤᱭᱟᱹᱧ ᱢᱮᱱᱟ ᱡᱮ ᱥᱚᱪᱪᱷᱚᱛᱟ ᱵᱷᱟᱨᱚᱛ ᱫᱚ ᱟᱵᱚᱣᱟᱜ ᱵᱷᱟᱹᱞᱟᱹᱭ ᱞᱟᱹᱜᱤᱫ ᱛᱮ ᱵᱮᱱᱟᱣ ᱟᱠᱟᱱᱟ ᱱᱚᱣᱟ ᱨᱮᱫᱚ ᱟᱵᱚ ᱥᱟᱱᱟᱢ ᱦᱚᱲ ᱜᱮ ᱠᱩᱥᱤᱛᱮ ᱟᱵᱚ ᱞᱟᱹᱜᱤᱫ ᱛᱮᱜᱮ ᱡᱩᱫᱤ ᱥᱟᱯᱷᱟ ᱥᱩᱛᱨᱟᱹ ᱵᱚᱱ ᱫᱚᱦᱚᱭᱟ ᱟᱵᱚᱣᱟᱜ ᱟᱹᱛᱩ ᱴᱚᱞᱟ ᱛᱚ ᱟᱹᱰᱤ ᱢᱚᱡᱽᱜᱮ ᱛᱟᱦᱮᱱᱟᱵᱚ ᱚᱱᱟ ᱠᱷᱟᱹᱛᱤᱨ ᱟᱹᱛᱩ ᱴᱚᱞᱟ ᱥᱟᱶᱛᱮ ᱵᱟᱲᱜᱮ ᱡᱷᱟᱲᱜᱮ ᱥᱟᱯᱷᱟ ᱥᱩᱛᱨᱟᱹ ᱱᱤᱦᱟᱹᱛᱤ ᱫᱚᱨᱠᱟᱨ ᱡᱟᱹᱯᱩᱫ ᱫᱤᱱ ᱡᱩᱫᱤ ᱠᱩᱞᱦᱤ ᱠᱚᱨᱮᱫ ᱫᱟᱜ ᱰᱮᱢᱨᱟ ᱠᱚᱜᱼᱟ ᱚᱱᱟ ᱠᱚᱫᱚ ᱱᱟᱞᱟ ᱠᱟᱛᱮᱫ ᱥᱟᱺᱜᱤᱧ ᱤᱫᱤ ᱵᱟᱠᱷᱨᱟ ᱵᱚᱱ ᱱᱟᱞᱟ ᱵᱚᱱ ᱵᱮᱱᱟᱣᱟ ᱟᱨ ᱚᱱᱟ ᱫᱟᱜ ᱵᱟᱵᱚᱱ ᱡᱚᱢᱟ ᱦᱚᱪᱚᱣᱟᱜᱼᱟ ᱫᱟᱜ ᱡᱚᱢᱟ ᱞᱮᱱᱠᱷᱟᱱ ᱥᱤᱠᱲᱤᱡ ᱠᱚ ᱯᱟᱨᱪᱟᱜᱼᱟ ᱟᱨ ᱩᱱᱠᱩ ᱥᱤᱠᱲᱤᱡ ᱟᱵᱚ ᱠᱚ ᱜᱮᱨ ᱞᱮᱵᱚᱱ ᱠᱷᱟᱱ ᱟᱵᱚ ᱫᱚ ᱢᱮᱞᱮᱨᱤᱭᱟᱹ ᱞᱮᱠᱟᱱ ᱵᱤᱢᱟᱨ ᱧᱟᱢ ᱵᱚᱱᱟ ᱚᱱᱟ ᱠᱷᱟᱹᱛᱤᱨ ᱩᱱᱠᱩ ᱴᱷᱮᱱ ᱵᱟᱧᱪᱟᱣ ᱞᱟᱹᱜᱤᱫ ᱠᱷᱟᱱ ᱟᱵᱚ ᱚᱱᱟ ᱟᱵᱚᱣᱟᱜ ᱚᱲᱟᱜ ᱫᱷᱟᱨᱮ ᱯᱟᱥᱮ ᱨᱮ ᱚᱱᱠᱟ ᱚᱸᱡᱽᱨᱟ ᱥᱮ ᱫᱟᱜ ᱠᱚ ᱵᱟᱝ ᱵᱚᱱ ᱰᱮᱢᱨᱟ ᱦᱚᱪᱚᱣᱟᱜ ᱡᱮᱢᱚᱱ ᱩᱱᱠᱩ ᱛᱟᱦᱮᱱ ᱨᱮᱱᱟᱜ ᱡᱟᱭᱜᱟ ᱟᱞᱚ ᱠᱚ ᱧᱟᱢ ᱢᱟ ᱚᱱᱟ ᱚᱱᱟ ᱠᱷᱟᱹᱛᱤᱨ ᱜᱮ ᱥᱚᱪᱪᱷᱚᱛᱟ ᱚᱵᱷᱤᱡᱟᱱ ᱫᱚ ᱟᱵᱚ ᱞᱟᱹᱜᱤᱫ ᱟᱹᱰᱤ ᱵᱷᱟᱹᱞᱟᱹᱭ ᱜᱮᱭᱟ ᱡᱩᱫᱤ ᱟᱵᱚ ᱱᱚᱣᱟ ᱥᱚᱪᱪᱷᱚᱛᱟ ᱵᱷᱟᱨᱚᱛ ᱚᱵᱷᱤᱡᱟᱱ ᱜᱮ ᱛᱮᱵᱚᱱ ᱛᱟᱲᱟᱢᱟ ᱩᱱᱠᱷᱟᱱ ᱟᱵᱚᱣᱟᱜ ᱫᱚ ᱟᱹᱰᱤ ᱜᱮ ᱴᱷᱤᱠᱚᱜᱼᱟ